ᱤᱧ ᱠᱚᱞ ᱜᱟᱹᱰᱤᱛᱮ ᱠᱚᱞᱠᱟᱛᱟ ᱫᱟᱬᱟᱱᱤᱧ ᱪᱟᱞᱟᱣ ᱞᱮᱱᱟ ᱥᱮᱛᱟᱜ ᱟᱴᱴᱟ ᱥᱚᱢᱚᱭ ᱢᱮᱱᱠᱷᱟᱱ ᱯᱷᱮᱰ ᱞᱤᱱᱟᱹᱧ ᱟᱹᱭᱩᱵ ᱪᱷᱚᱴᱟ ᱵᱮᱲᱟ ᱨᱟᱠᱟᱵᱽ ᱫᱚ ᱫᱤᱥᱟᱹ ᱛᱟᱦᱮᱸ ᱠᱟᱱ ᱛᱤᱧ ᱜᱮᱭᱟ ᱢᱮᱱᱠᱷᱟᱱ ᱯᱷᱮᱰᱚᱜ ᱥᱚᱢᱚᱭ ᱫᱚ ᱵᱟᱹᱧ ᱫᱤᱥᱟᱹ ᱫᱟᱲᱮᱭᱟᱫᱟ ᱵᱮᱲᱟ ᱛᱤᱱ ᱠᱚᱨᱮ ᱦᱟᱹᱥᱩᱨ ᱱᱟ